ᱯᱚᱸᱪᱤᱥ ᱵᱟᱹᱭᱥᱟᱹᱠᱷ ᱨᱚᱵᱤᱱᱫᱽᱨᱚᱱᱟᱛᱷ ᱴᱷᱟᱹᱠᱩᱨᱟᱜ ᱡᱟᱱᱟᱢ ᱫᱤᱱ ᱯᱚᱸᱪᱤᱥᱟ ᱰᱤᱥᱚᱢᱵᱚᱨ ᱵᱚᱲᱚ ᱫᱤᱱ ᱪᱷᱟᱵᱵᱤᱥᱮ ᱡᱟᱱᱩᱣᱟᱨᱤ ᱯᱨᱚᱡᱟᱛᱚᱱᱛᱚᱨᱚ ᱫᱤᱵᱚᱥ ᱛᱤᱨᱤᱥᱮ ᱡᱩᱱ ᱦᱩᱞ ᱫᱤᱵᱚᱥ ᱯᱚᱱᱮᱨᱚ ᱟᱜᱚᱥᱴ ᱥᱟᱫᱷᱤᱱᱚᱛᱟᱨ ᱫᱤᱵᱚᱥ